ᱦᱮᱸ ᱤᱧ ᱩᱥᱩᱞ ᱵᱩᱨᱩ ᱠᱷᱚᱱᱫᱩᱧ ᱵᱚᱛᱚᱨᱚᱜ ᱜᱮᱭᱟ ᱟᱨ ᱢᱤᱫ ᱫᱷᱟᱣ ᱚᱱᱠᱟᱜᱮ ᱵᱩᱨᱩ ᱠᱷᱚᱱ ᱟᱬᱜᱳ ᱞᱮᱱᱟᱞᱮ ᱟᱨ ᱚᱱᱟ ᱟᱬᱜᱳ ᱠᱟᱛᱮ ᱟᱹᱰᱤ ᱵᱚᱛᱚᱨ ᱜᱮᱞᱮ ᱟᱬᱜᱳᱭᱮᱱᱟ ᱟᱨ ᱟᱞᱮ ᱫᱚᱞᱮ ᱟᱬᱜᱚ ᱞᱮᱱᱟ ᱫᱟᱜ ᱫᱩᱞᱩᱜ ᱠᱟᱱᱟ ᱡᱚᱞᱚ ᱯᱨᱚᱯᱟᱛ ᱡᱟᱦᱟᱸ ᱫᱚᱠᱚ ᱢᱮᱛᱟᱜ ᱠᱟᱱᱟ ᱚᱱᱟᱧ ᱧᱮᱞ ᱟᱬᱜᱚ ᱞᱮᱱᱟ ᱟᱨ ᱚᱱᱟ ᱧᱮᱞ ᱟᱹᱰᱤ ᱪᱮᱛᱟᱱ ᱠᱷᱚᱡ ᱜᱮ ᱫᱟᱜ ᱫᱩᱞᱩᱜ ᱠᱟᱱᱟ ᱵᱚᱛᱚᱨ ᱜᱮ ᱵᱩᱡᱷᱟᱹᱜ ᱠᱟᱱ ᱛᱟᱦᱮᱸᱜ ᱟᱨ ᱚᱱᱟ ᱧᱮᱞ ᱠᱟᱛᱮ ᱟᱞᱮ ᱫᱚ ᱡᱚᱠᱷᱚᱱ ᱟᱵᱟᱨ ᱩᱥᱩᱞ ᱵᱩᱨᱩᱞᱮ ᱨᱟᱠᱟᱵ ᱠᱟᱱ ᱛᱟᱦᱮᱱᱟ ᱚᱱᱟ ᱨᱟᱠᱟᱵ ᱦᱤᱡᱩᱜ ᱠᱟᱱ ᱛᱟᱦᱮᱱᱟᱞᱮ ᱩᱱᱦᱚᱸ ᱟᱹᱰᱤ ᱵᱚᱛᱚᱨ ᱜᱮ ᱨᱟᱠᱟᱵ ᱠᱟᱱ ᱛᱟᱦᱮᱸ ᱱᱟᱞᱮ ᱟᱨ ᱚᱱᱟ ᱨᱟᱠᱟᱵ ᱨᱟᱠᱟᱵ ᱠᱟᱛᱮ ᱡᱚᱛᱚᱠᱷᱚᱱ ᱵᱟᱞᱮ ᱨᱟᱠᱟᱵ ᱮᱱᱟ ᱛᱚᱛᱚ ᱠᱷᱚᱱ ᱫᱚ ᱟᱹᱰᱤ ᱵᱚᱛᱚᱨ ᱜᱮᱞᱮ ᱵᱩᱡᱷᱟᱹᱣᱮᱜ ᱛᱟᱦᱮᱱᱟ ᱟᱨ ᱚᱱᱟ ᱵᱚᱛᱚᱨ ᱮᱲᱟᱣ ᱠᱟᱛᱮ ᱜᱮ ᱚᱸᱰᱮ ᱠᱷᱚᱡ ᱫᱚᱞᱮ ᱨᱟᱠᱟᱵ ᱦᱮᱡ ᱮᱱᱟ